ᱤᱧ ᱡᱟᱣ ᱥᱮᱨᱢᱟ ᱞᱮᱠᱟᱜᱮ ᱱᱮᱥ ᱦᱚᱸ ᱥᱟᱛᱨᱮ ᱰᱤᱥᱚᱢᱵᱚᱨ ᱤᱧᱟᱹᱜ ᱡᱟᱱᱟᱢ ᱢᱟᱦᱟ ᱢᱟᱱᱟᱣ ᱞᱟᱹᱜᱤᱫ ᱤᱧ ᱚᱱᱟᱛᱮ ᱤᱧ ᱨᱮᱱ ᱜᱟᱛᱮ ᱥᱟᱶ ᱛᱮ ᱚᱲᱟᱜ ᱦᱚᱲ ᱠᱚᱦᱚᱸ ᱵᱟᱲᱟᱭ ᱦᱚᱪᱚ ᱠᱟᱛᱮ ᱤᱧ ᱡᱟᱱᱟᱣ ᱟᱠᱚᱣᱟ ᱟᱨ ᱵᱟᱡᱟᱨ ᱠᱷᱚᱱ ᱥᱮ ᱚᱱᱠᱟᱱᱟᱜ ᱢᱟᱨᱠᱮᱴ ᱠᱷᱚᱱᱟᱜ ᱜᱮ ᱞᱟᱹᱰᱩ ᱠᱚ ᱠᱮᱠ ᱠᱚ ᱠᱤᱨᱤᱧ ᱟᱹᱜᱩᱭᱤᱧ ᱵᱮᱞᱩᱱ ᱟᱨ ᱱᱟᱣᱟ ᱞᱩᱜᱽᱲᱤᱡ ᱠᱚ ᱟᱫᱚ ᱚᱱᱟ ᱠᱮᱠ ᱠᱚ ᱜᱮᱫ ᱠᱟᱛᱮ ᱜᱮ ᱤᱧ ᱥᱟᱱᱟᱢ ᱦᱚᱲᱤᱧ ᱡᱚᱢ ᱦᱚᱪᱚ ᱠᱚᱣᱟ ᱟᱨ ᱤᱧ ᱱᱟᱯᱟᱭ ᱛᱮ ᱨᱟᱹᱥᱠᱟᱹ ᱥᱟᱺᱦᱤᱡ ᱤᱧ ᱢᱟᱱᱟᱣ ᱛᱤᱧᱟᱹ ᱚᱱᱟ ᱛᱟᱭᱱᱚᱢ ᱤᱧ ᱨᱮᱱ ᱜᱟᱛᱮ ᱠᱚ ᱚᱲᱟᱜ ᱦᱚᱲ ᱠᱚ ᱱᱟᱣᱟᱱᱟᱜ ᱡᱟᱦᱟᱱᱟᱜ ᱚᱱᱠᱟᱱᱟᱜ ᱛᱷᱩᱢ ᱫᱟᱲᱮ ᱠᱚ ᱤᱢᱟᱹᱧᱟ ᱱᱟᱯᱟᱭ ᱛᱮ ᱡᱤᱭᱚᱱ ᱠᱷᱟᱱᱰᱟᱣ ᱢᱮ ᱟᱨ ᱢᱤᱫ ᱵᱟᱨ ᱡᱤᱱᱤᱥ ᱠᱚᱦᱚᱸ ᱠᱚ ᱛᱤ ᱨᱮᱠᱚ ᱪᱟᱞ ᱟᱹᱧᱟ ᱚᱱᱟ ᱛᱮ ᱱᱚᱣᱟ ᱤᱧᱟᱹᱜ ᱡᱟᱱᱟᱢ ᱢᱟᱦᱟ ᱨᱮ ᱟᱹᱰᱤ ᱨᱟᱹᱥᱠᱟᱹᱧ ᱟᱴᱠᱟᱨ ᱮᱫᱟ